ᱨᱟᱱ ᱠᱚ ᱠᱤᱨᱤᱧ ᱠᱟᱛᱮ ᱟᱹᱰᱤᱜᱟᱱ ᱯᱚᱭᱥᱟ ᱜᱮ ᱠᱷᱚᱨᱚᱪᱚᱜ ᱠᱟᱱᱟ ᱛᱤᱱᱟᱹᱜ ᱤᱧᱤᱧ ᱟᱨᱡᱟᱣ ᱚᱱᱟ ᱠᱷᱚᱱ ᱵᱟᱹᱲᱛᱤ ᱫᱚ ᱨᱟᱱ ᱠᱤᱨᱤᱧ ᱨᱮ ᱱᱚᱣᱟ ᱞᱮᱠᱟᱛᱮ ᱠᱷᱚᱨᱚᱪᱚᱜ ᱠᱟᱱᱟ ᱥᱚᱨᱠᱟᱨ ᱫᱚ ᱵᱮᱱᱟᱣ ᱠᱟᱫ ᱜᱮᱭᱟ ᱥᱟᱥᱛᱷᱚ ᱠᱮᱱᱫᱨᱚ ᱯᱨᱚᱠᱷᱚᱱᱰ ᱨᱮ ᱢᱮᱱᱠᱷᱟᱱ ᱱᱚᱰᱮ ᱫᱚ ᱡᱚᱛᱚ ᱞᱮᱠᱟᱱ ᱨᱟᱱ ᱨᱮᱭᱟᱜ ᱥᱩᱵᱤᱫᱷᱟ ᱫᱚ ᱵᱟᱹᱱᱩᱜᱼᱟ ᱪᱮᱠ ᱢᱮᱭᱟᱭ ᱡᱚᱛᱚ ᱨᱟᱱ ᱨᱮᱭᱟᱜ ᱦᱚᱸ ᱨᱩᱣᱟᱹ ᱦᱟᱹᱥᱩ ᱨᱮᱭᱟᱜ ᱦᱚᱸ ᱵᱟᱭ ᱪᱮᱠ ᱢᱮᱭᱟ ᱟᱨ ᱪᱮᱠ ᱢᱮ ᱨᱮᱦᱚᱸ ᱚᱱᱟ ᱨᱟᱱ ᱵᱟᱭ ᱮᱢ ᱫᱟᱲᱮᱭᱟᱢᱟ ᱱᱚᱣᱟ ᱞᱮᱠᱟᱛᱮ ᱨᱟᱱ ᱫᱚ ᱵᱟᱡᱟᱨ ᱠᱷᱚᱱ ᱠᱤᱨᱤᱧ ᱟᱹᱜᱩ ᱦᱩᱭᱩᱜ ᱠᱟᱱᱟ ᱟᱨ ᱚᱸᱰᱮ ᱫᱚ ᱵᱟᱹᱲᱛᱤ ᱯᱚᱭᱥᱟ ᱞᱟᱜᱟᱜ ᱠᱟᱱᱟ ᱚᱱᱟ ᱞᱮᱠᱟᱛᱮ ᱨᱟᱱ ᱠᱤᱨᱤᱧ ᱨᱮ ᱟᱭᱢᱟᱜᱟᱱ ᱯᱚᱭᱥᱟ ᱜᱮ ᱞᱟᱜᱟᱜ ᱠᱟᱱᱟ ᱟᱨ ᱱᱚᱝᱠᱟᱱ ᱨᱩᱣᱟᱹ ᱦᱟᱹᱥᱩ ᱦᱚᱸ ᱱᱤᱛᱚᱜ ᱧᱮᱞ ᱧᱟᱢ ᱠᱟᱱᱟ ᱚᱱᱠᱟ ᱛᱮᱫᱚ ᱨᱟᱱ ᱦᱚᱸ ᱵᱟᱭ ᱠᱟᱹᱢᱤ ᱵᱟᱭ ᱮᱢᱮᱫ ᱠᱟᱱᱟ ᱟᱨ ᱟᱞᱮ ᱨᱮᱸᱜᱮᱡ ᱦᱚᱲ ᱴᱷᱮᱡ ᱫᱚ ᱩᱱᱟᱹᱜ ᱯᱚᱭᱥᱟ ᱴᱟᱠᱟ ᱵᱟᱝᱛᱮ ᱟᱫᱚᱢ ᱫᱚᱠᱚ ᱵᱚᱸᱜᱟ ᱛᱟᱞᱟ ᱩᱛᱟᱹᱨᱚᱜ ᱠᱟᱱᱟ ᱨᱮᱸᱜᱮᱡ ᱦᱚᱲ ᱴᱷᱮᱱ ᱫᱚ ᱪᱮᱫ ᱯᱚᱭᱥᱟ ᱩᱱᱟᱹᱜ ᱜᱟᱱ ᱯᱚᱭᱥᱟ ᱛᱚ ᱵᱟᱝ ᱛᱟᱦᱮᱱᱚᱜ ᱠᱟᱱᱟ ᱟᱨ ᱱᱤᱭᱟᱹ ᱟᱠᱟᱞ ᱥᱚᱢᱚᱭ ᱨᱮᱢᱟ ᱪᱟᱥᱵᱟᱥ ᱵᱟᱝ ᱛᱮ ᱯᱚᱭᱥᱟ ᱴᱟᱠᱟ ᱜᱮ ᱵᱟᱹᱱᱩᱜᱼᱟ ᱟᱨ ᱥᱚᱨᱠᱟᱨ ᱦᱚᱸ ᱦᱟᱥᱯᱟᱛᱟᱞᱮ ᱠᱷᱩᱞᱟᱹᱣ ᱠᱟᱜ ᱨᱮᱦᱚᱸ ᱨᱟᱱ ᱢᱟ ᱡᱚᱛᱚ ᱨᱟᱱ ᱵᱟᱭ ᱫᱚᱦᱚᱭᱮᱫ ᱠᱟᱱ ᱪᱤᱠᱟᱹᱛᱮ ᱨᱟᱱ ᱦᱚᱸᱭ ᱮᱢᱟᱢᱟ ᱦᱟᱥᱯᱟᱛᱟᱞ ᱛᱮ ᱥᱮᱱ ᱠᱟᱛᱮ ᱦᱚᱸ ᱚᱱᱟᱛᱮ ᱥᱚᱦᱚᱨ ᱵᱟᱡᱟᱨ ᱠᱷᱚᱱ ᱜᱮ ᱨᱟᱱ ᱠᱤᱨᱤᱧ ᱦᱩᱭᱩᱜ ᱠᱟᱱᱟ ᱵᱟᱹᱲᱛᱤ ᱚᱲᱟᱜ ᱨᱮ ᱡᱟᱜᱮ ᱜᱟᱹᱭ ᱢᱚᱦᱚᱰᱟᱝ ᱨᱮ ᱢᱮᱨᱚᱢ ᱢᱮᱱᱟᱜ ᱠᱟᱜ ᱠᱤᱱᱟ ᱩᱱᱠᱩ ᱟᱹᱠᱷᱨᱤᱧ ᱠᱟᱛᱮ ᱨᱟᱱ ᱠᱤᱨᱤᱧ ᱦᱩᱭᱩᱜ ᱠᱟᱱᱟ ᱟᱨ ᱱᱚᱝᱠᱟᱛᱮ ᱨᱟᱱ ᱥᱮᱫ ᱦᱚᱸ ᱯᱚᱭᱥᱟ ᱟᱨᱮᱡ ᱪᱟᱵᱟᱭᱟ ᱟᱨ ᱚᱲᱟᱜ ᱨᱮ ᱞᱟᱹᱜᱤᱫ ᱦᱚᱸ ᱪᱮᱫ ᱦᱚᱸ ᱵᱟᱝ ᱥᱟᱨᱮᱡᱚᱜᱼᱟ ᱱᱚᱝᱠᱟᱛᱮ ᱨᱮᱸᱜᱮᱡ ᱛᱮᱛᱟᱝ ᱫᱚ ᱟᱨ ᱜᱮ ᱵᱟᱹᱲᱛᱤ ᱪᱟᱞᱟᱜ ᱠᱟᱱᱟ ᱱᱚᱣᱟᱛᱤᱧ ᱢᱮᱱ ᱠᱮᱭᱟ ᱥᱚᱨᱠᱟᱨ ᱡᱮ ᱚᱠᱟ ᱥᱟᱥᱛᱷᱚ ᱠᱮᱱᱫᱨᱚ ᱯᱨᱚᱠᱷᱚᱱᱰ ᱨᱮ ᱵᱮᱱᱟᱣ ᱠᱟᱫᱟ ᱱᱚᱣᱟᱨᱮ ᱡᱚᱛᱚ ᱨᱟᱱ ᱨᱮᱭᱟᱜ ᱫᱚᱦᱚᱭ ᱡᱟᱹᱨᱩᱲ ᱞᱮᱠ ᱠᱟᱱ ᱛᱟᱢᱟ ᱟᱨ ᱡᱚᱛᱚ ᱨᱩᱣᱟᱹ ᱦᱟᱹᱥᱩ ᱨᱮᱱ ᱰᱟᱠᱴᱚᱨ ᱛᱮᱦᱚᱸ ᱠᱚ ᱞᱮᱠ ᱠᱟᱱ ᱛᱟᱢᱟ ᱱᱩᱠᱩ ᱡᱮᱢᱚᱱ ᱰᱟᱠᱛᱚᱨ ᱡᱚᱛᱚ ᱨᱩᱣᱟᱹ ᱦᱟᱹᱥᱩ ᱰᱟᱠᱴᱚᱨ ᱟᱢ ᱥᱟᱥᱛᱷᱚ ᱠᱮᱱᱫᱨᱚ ᱨᱮᱢ ᱫᱚᱦᱚ ᱠᱚ ᱛᱚᱵᱮ ᱜᱮ ᱢᱟᱱᱣᱟ ᱡᱤᱭᱚᱱᱟᱜ ᱩᱫᱽᱫᱷᱟᱹᱨ ᱫᱚ ᱦᱩᱭᱩᱜᱼᱟ ᱮᱱᱛᱮᱫ ᱢᱟᱱᱣᱟ ᱡᱤᱭᱚᱱ ᱨᱮ ᱩᱱᱟᱹᱜ ᱴᱟᱠᱟ ᱯᱚᱭᱥᱟ ᱵᱟᱝ ᱛᱟᱦᱮᱱ ᱠᱟᱱᱛᱮ ᱥᱟᱺᱜᱤᱧ ᱦᱟᱥᱯᱟᱛᱟᱞ ᱛᱮ ᱵᱟᱠᱚ ᱥᱮᱱ ᱫᱟᱲᱮᱭᱟᱜ ᱠᱟᱱᱟ ᱞᱟᱦᱟᱨᱮ ᱥᱚᱨᱠᱟᱨᱤ ᱦᱟᱥᱯᱟᱛᱟᱞ ᱞᱮ ᱪᱟᱞᱟᱜ ᱠᱟᱱᱟ ᱥᱚᱨᱠᱟᱨᱤ ᱦᱟᱥᱯᱟᱛᱟᱞ ᱞᱮ ᱪᱟᱞᱟᱜ ᱠᱟᱱ ᱨᱮᱢᱟ ᱨᱩᱣᱟᱹ ᱚᱠᱟ ᱨᱩᱣᱟᱹ ᱠᱟᱱ ᱚᱱᱟ ᱨᱮᱭᱟᱜ ᱨᱟᱱ ᱵᱟᱞᱮ ᱧᱟᱢᱮᱜ ᱠᱟᱱ ᱚᱠᱟ ᱢᱟ ᱚᱠᱟᱴᱟᱜ ᱞᱮ ᱨᱩᱣᱟᱹᱜ ᱠᱟᱱ ᱚᱱᱟ ᱨᱮᱱ ᱰᱟᱠᱛᱚᱨ ᱵᱟᱹᱱᱩᱭ ᱟᱨ ᱱᱚᱝᱠᱟᱛᱮ ᱟᱹᱰᱤᱜᱟᱱ ᱢᱟᱹᱱᱢᱤ ᱡᱤᱣᱤᱭᱟᱜ ᱞᱚᱥᱠᱟᱱ ᱦᱩᱭᱩᱜ ᱠᱟᱱᱟ ᱚᱱᱟᱛᱮ ᱥᱚᱨᱠᱟᱨ ᱴᱷᱮᱡ ᱠᱷᱚᱱ ᱱᱮᱦᱚᱨᱤᱧ ᱫᱚᱦᱚᱭᱮᱫ ᱠᱟᱱᱟ ᱡᱮ ᱯᱨᱚᱛᱤ ᱥᱟᱥᱛᱷᱚ ᱠᱮᱱᱫᱨᱚ ᱨᱮ ᱡᱚᱛᱚ ᱨᱩᱣᱟᱹ ᱦᱟᱹᱥᱩ ᱨᱮᱱ ᱰᱟᱠᱛᱚᱨ ᱮ ᱫᱚᱦᱚ ᱠᱚ ᱢᱟ ᱟᱨ ᱡᱚᱛᱚ ᱨᱩᱣᱟᱹ ᱦᱟᱹᱥᱩ ᱨᱮᱭᱟᱜ ᱨᱟᱱ ᱫᱚᱦᱚ ᱞᱮᱠ ᱞᱟᱹᱠᱛᱤ ᱠᱟᱱ ᱛᱟᱭᱟ